ᱦᱚᱸ ᱚ ᱚᱠᱚᱭ ᱠᱟᱱᱟᱢ ᱚᱠᱟ ᱠᱷᱚᱱᱮᱢ ᱯᱷᱳᱱ ᱠᱮᱫᱟ ᱚ ᱥᱤᱢᱮᱱᱴ ᱠᱚ ᱵᱷᱤᱛᱨᱤ ᱨᱮ ᱪᱮᱫ ᱪᱮᱫ ᱠᱚ ᱥᱤᱢᱮᱱᱴ ᱧᱟᱢᱚᱜᱼᱟ ᱧᱟᱢ ᱫᱟᱲᱮᱭᱟᱜᱼᱟ ᱟᱢᱟᱜ ᱫᱚᱠᱟᱱ ᱨᱮ ᱚ ᱟᱪᱪᱷᱟ ᱤᱧ ᱚ ᱟᱪᱪᱷᱟ ᱚᱱᱟ ᱨᱮᱭᱟᱜ ᱫᱟᱢ ᱪᱮᱫ ᱞᱮᱠᱟ ᱞᱟᱜᱟᱣ ᱫᱚᱦᱟᱸᱜ ᱢᱚᱴᱟᱢᱩᱴᱤ ᱟᱪᱪᱷᱟ ᱚᱱᱟ ᱵᱟᱨᱳ ᱯᱷᱤᱴ ᱪᱚᱣᱲᱟ ᱟᱨ ᱵᱟᱭᱤᱥ ᱯᱷᱤᱴ ᱡᱮᱞᱮᱧ ᱚᱲᱟᱜ ᱨᱮ ᱛᱤᱱᱟᱹᱜ ᱜᱟᱱ ᱥᱤᱢᱮᱱᱴ ᱞᱟᱜᱟᱣ ᱦᱩᱭ ᱫᱟᱲᱮᱭᱟᱜᱼᱟ ᱯᱚᱸᱪᱤᱥ ᱵᱚᱥᱛᱟ ᱟᱪᱪᱷᱟ ᱨᱮᱹᱴ ᱫᱚ ᱪᱮᱫ ᱚ ᱟᱪᱪᱷᱟ ᱡᱚᱛᱚ ᱠᱷᱚᱱ ᱵᱷᱟᱞᱳ ᱥᱤᱢᱮᱱᱴ ᱚ ᱟᱪᱪᱷᱟ ᱴᱷᱤᱠ ᱜᱮᱭᱟ ᱛᱟᱦᱚᱞᱮ ᱟᱢᱵᱩᱡᱟ ᱜᱮ ᱯᱟᱲᱦᱟᱣ ᱛᱟᱞᱟᱝ ᱢᱮ ᱛᱟᱦᱚᱞᱮ ᱛᱟᱦᱚᱞᱮ ᱜᱟᱹᱲᱤ ᱞᱟᱜᱟᱣ ᱢᱮ ᱚᱸᱰᱮ ᱠᱷᱚᱱ ᱜᱮ ᱜᱟᱹᱲᱤ ᱨᱮ ᱞᱳᱰ ᱠᱟᱛᱮᱫ ᱯᱳᱣᱪᱷᱟᱣᱴᱚᱣᱟᱹᱧ ᱢᱮ ᱚᱲᱟᱜ ᱨᱮ ᱦᱮᱸ ᱮᱢᱟᱢᱟᱹᱧ ᱮᱢᱟᱢ ᱟᱫᱚ ᱞᱟᱹᱠᱛᱤ ᱢᱟ ᱮᱱᱛᱮᱱ ᱢᱚᱴᱟᱢᱩᱴᱤ ᱤᱱᱟᱹ ᱯᱚᱧᱪᱟᱥ ᱵᱚᱥᱛᱟ ᱜᱟᱱ

ᱚ ᱞᱟᱜᱟᱣ ᱤᱧᱟᱹ ᱢᱟᱱᱮ ᱢᱚᱬᱮ ᱫᱤᱱ ᱟᱪᱪᱷᱟ

ᱟᱪᱪᱷᱟ ᱟᱪᱪᱷᱟ ᱛᱟᱦᱚᱞᱮ ᱦᱚᱸ ᱦᱮᱸ ᱢᱟ